ᱦᱮᱸ ᱟᱵᱚ ᱟᱵᱚ ᱥᱚᱢᱟᱡᱽ ᱨᱮᱫᱚ ᱥᱟᱱᱛᱟᱲ ᱥᱚᱢᱟᱡᱽ ᱨᱮᱫᱚ ᱞᱟᱭ ᱞᱟᱠᱪᱟᱨ ᱡᱚᱛᱚ ᱟᱵᱚ ᱫᱚ ᱢᱤᱫᱴᱤᱡ ᱮᱱᱮᱡ ᱥᱮᱨᱮᱧ ᱡᱚᱛᱚᱣᱟᱜ ᱢᱮᱱᱟᱜᱼᱟ ᱚᱱᱠᱟᱜᱮ ᱟᱵᱚ ᱥᱚᱢᱟᱡᱽ ᱨᱮᱫᱚ ᱮᱱᱮᱡ ᱥᱮᱨᱮᱧ ᱟᱨ ᱵᱟᱦᱟ ᱨᱮ ᱯᱟᱨᱟᱵᱽ ᱨᱮ ᱟᱨ ᱥᱚᱦᱨᱟᱭ ᱨᱮ ᱵᱟᱯᱞᱟ ᱨᱮ ᱵᱷᱟᱸᱰᱟᱱ ᱨᱮ ᱥᱮ ᱦᱮᱲᱦᱮᱫᱽ ᱨᱮ ᱡᱚᱛᱚ ᱨᱮᱜᱮ ᱟᱵᱚ ᱫᱚ ᱮᱱᱮᱡ ᱥᱮᱨᱮᱧ ᱫᱚ ᱢᱮᱱᱟᱜᱼᱟ

ᱮᱱᱮᱡ ᱥᱮᱨᱮᱧ ᱞᱮ ᱮᱱᱟᱝ ᱩᱱᱠᱩ ᱠᱚ ᱠᱚ ᱦᱚᱲᱢᱚ ᱠᱚ ᱯᱷᱩᱨᱛᱤ ᱵᱩᱡᱷᱟᱹᱜᱼᱟ ᱟᱨ ᱢᱚᱱᱮ ᱠᱚ ᱯᱷᱩᱨᱛᱤ ᱛᱟᱵᱚᱱ ᱛᱟᱦᱮᱱᱟ ᱡᱟᱦᱟᱸ ᱞᱮᱠᱟᱛᱮ ᱟᱵᱚ ᱟᱜᱟᱢ ᱞᱟᱹᱜᱤᱫᱛᱮ ᱱᱚᱣᱟ ᱟᱵᱚᱣᱟᱜ ᱞᱟᱠᱪᱟᱨ ᱡᱩᱫᱤ ᱵᱚ ᱟᱫ ᱞᱮᱠᱷᱟᱱ ᱟᱨ ᱟᱵᱚᱣᱟᱜ ᱫᱷᱚᱨᱚᱢ ᱡᱩᱫᱤ ᱵᱚ ᱟᱫ ᱞᱮᱠᱷᱟᱱ ᱟᱵᱚ ᱯᱩᱨᱟᱹ ᱡᱟᱹᱛᱤ ᱫᱷᱚᱨᱚᱢ ᱟᱨ ᱞᱟᱠᱪᱟᱨ ᱡᱩᱫᱤ ᱵᱚ ᱟᱫ ᱞᱮᱠᱷᱟᱱ ᱟᱵᱚ ᱟᱹᱰᱤ ᱢᱟᱱᱮ ᱟᱵᱚᱣᱟᱜ ᱡᱟᱹᱛᱤ ᱯᱟᱹᱨᱤᱥ ᱡᱚᱛᱚ ᱟᱵᱚ ᱵᱚ ᱡᱟᱹᱛᱤ ᱯᱟᱹᱨᱥᱤ ᱫᱷᱚᱨᱢᱚ ᱡᱚᱛᱚ ᱟᱵᱚ ᱵᱚ ᱟᱫ ᱪᱟᱵᱟᱭᱟ ᱮᱱᱠᱷᱟᱱ ᱟᱵᱚ ᱫᱚ ᱱᱤᱦᱟᱹᱛᱤ ᱞᱟᱭ ᱞᱟᱠᱪᱟᱨ ᱟᱨ ᱫᱷᱚᱨᱢᱚ ᱫᱚ ᱱᱤᱦᱟᱹᱛᱤ ᱜᱮᱵᱚ ᱫᱚᱦᱚ ᱠᱟᱜ ᱫᱚᱨᱠᱟᱨᱚᱜ ᱠᱟᱱᱟ